ᱤᱧ ᱨᱮᱱ ᱫᱚ ᱟᱥᱩᱞ ᱡᱤᱭᱟᱹᱠᱤ ᱠᱚᱫᱚ ᱟᱭᱢᱟ ᱜᱮ ᱢᱮᱱᱟᱜ ᱠᱚᱛᱤᱧᱟ ᱰᱟᱝᱨᱟ ᱢᱮᱱᱟᱜ ᱠᱚᱛᱤᱧᱟ ᱢᱮᱨᱚᱢ ᱢᱮᱱᱟᱜ ᱠᱚᱣᱟ ᱥᱩᱠᱨᱤ ᱢᱮᱱᱟᱜ ᱠᱚᱛᱤᱧᱟ ᱜᱮᱰᱮ ᱠᱚ ᱢᱮᱱᱟᱜ ᱠᱚᱣᱟ ᱥᱤᱢ ᱠᱚ ᱢᱮᱱᱟᱜ ᱠᱚᱣᱟ ᱟᱫᱚ ᱢᱚᱸᱡᱽ ᱜᱮ ᱥᱳᱢᱳᱭ ᱥᱳᱢᱟᱳᱭ ᱨᱮ ᱡᱚᱢ ᱠᱚᱦᱚᱸᱧ ᱮᱢᱟ ᱠᱚᱜᱮᱭᱟ ᱟᱫᱚ ᱛᱷᱚᱲᱟ ᱠᱚ ᱞᱟᱹᱴᱩᱜᱼᱟ ᱟᱨ ᱠᱤ ᱟᱠᱷᱨᱤᱧ ᱞᱮᱠᱟ ᱦᱳᱭᱳᱜᱼᱟ ᱛᱚᱠᱷᱚᱱ ᱫᱚ ᱛᱷᱚᱲᱟ ᱛᱷᱚᱲᱟᱧ ᱟᱠᱷᱨᱤᱧ ᱟᱫᱷᱤ ᱠᱚᱣᱟ ᱢᱮᱨᱚᱢ ᱦᱚᱸᱧ ᱟᱠᱷᱨᱤᱧ ᱟᱫᱷᱤ ᱠᱚᱣᱟ ᱥᱩᱠᱨᱤ ᱦᱚᱸᱧ ᱟᱠᱷᱨᱤᱧ ᱤᱫᱤ ᱠᱚᱣᱟ ᱰᱟᱝᱨᱟ ᱦᱚᱸ ᱡᱚᱛᱚᱜᱤᱧ ᱟᱠᱷᱨᱤᱧ ᱟᱫᱷᱤ ᱠᱚᱣᱟ ᱟᱨ ᱠᱤ ᱡᱟᱛᱮ ᱟᱭᱢᱟ ᱡᱮᱱᱚ ᱵᱟᱠᱚ ᱫᱷᱮᱨᱟ ᱢᱤᱫ ᱴᱮᱱ ᱞᱤᱢᱤᱴ ᱢᱚᱫᱽᱫᱷᱮ ᱠᱚ ᱛᱟᱦᱮᱱ ᱟᱫᱚ ᱚᱱᱟ ᱯᱚᱭᱥᱟ ᱠᱷᱚᱱ ᱜᱮ ᱤᱧᱟᱜ ᱥᱚᱝᱥᱟᱨ ᱫᱚ ᱪᱟᱞᱟᱜ ᱛᱤᱧᱟ ᱵᱚᱞᱮ ᱜᱤᱫᱽᱨᱟᱹ ᱠᱚ ᱢᱮᱱᱟᱜ ᱠᱚᱛᱤᱧᱟ ᱚᱸᱰᱮ ᱠᱷᱚᱱ ᱜᱤᱧ ᱯᱟᱲᱦᱟᱣ ᱦᱚᱪᱚᱭᱮᱫ ᱠᱚᱣᱟ ᱚᱲᱟᱜ ᱫᱩᱣᱟᱹᱨᱤᱧ ᱵᱮᱱᱟᱣᱟ ᱟᱨ ᱦᱚᱸ ᱛᱷᱚᱲᱟ ᱛᱷᱚᱲᱟ ᱛᱮ ᱫᱚᱦᱚ ᱠᱟᱛᱮᱫ ᱜᱤᱫᱽᱨᱟᱹ ᱠᱚᱧ ᱵᱟᱯᱞᱟ ᱠᱚᱣᱟ ᱚᱱᱟ ᱯᱚᱭᱥᱟ ᱛᱮᱜᱮ ᱱᱚᱝᱠᱟ ᱵᱷᱟᱵᱮ ᱜᱮ ᱡᱤᱭᱟᱹᱞᱤ ᱠᱚ ᱫᱚᱦᱚ ᱠᱟᱛᱮᱫ ᱫᱚ ᱤᱧᱟᱹᱜ ᱫᱚ ᱟᱭ ᱩᱯᱟᱹᱭ ᱛᱚᱭᱨᱤᱜ ᱠᱟᱱ ᱛᱤᱧᱟ